ᱦᱮᱞᱳ ᱚᱠᱚᱭᱮᱢ ᱞᱟᱹᱭᱫᱟ ᱥᱚᱵᱽᱡᱤᱵᱟᱞᱟ ᱛᱟᱦᱞᱮ ᱪᱮᱫ ᱠᱚ ᱥᱚᱵᱽᱡᱤᱢ ᱪᱟᱥ ᱠᱟᱫᱟ ᱟᱨᱠᱤ ᱵᱟᱡᱟᱨ ᱨᱮ ᱪᱮᱫ ᱠᱚᱢ ᱟᱹᱜᱩᱣᱠᱟᱫᱟ ᱚᱱᱟ ᱠᱚ ᱠᱟᱹᱴᱤᱡ ᱟᱫᱚ ᱵᱟᱡᱟᱨ ᱨᱮᱹᱴ ᱛᱤᱱᱟᱹᱜ ᱠᱟᱛᱮᱫ ᱜᱮ ᱫᱟᱢ ᱪᱮᱫ ᱪᱮᱫ ᱥᱚᱵᱽᱡᱤ ᱠᱚᱢ ᱫᱚᱦᱚ ᱠᱟᱫᱟ ᱚᱱᱟ ᱨᱮᱱᱟᱜ ᱵᱟᱡᱟᱨ ᱠᱚ ᱛᱤᱱᱟᱹᱜ ᱠᱟᱛᱮᱫ ᱮᱢ ᱞᱟᱹᱭ ᱞᱮᱠᱷᱟᱱ ᱟᱨᱠᱤ ᱡᱮᱢᱚᱱ ᱢᱮᱱᱟᱜᱼᱟ ᱡᱮᱢᱚᱱ ᱡᱮ ᱟᱫᱚ ᱚᱱᱟ ᱛᱤᱱᱟᱹᱜ ᱠᱟᱛᱮᱫ ᱨᱮᱹᱴᱮᱢ ᱫᱚᱦᱚᱣᱟᱠᱟᱫᱟ ᱯᱟᱞᱚᱝ ᱟᱲᱟᱜ ᱠᱚ ᱵᱟᱸᱫᱷᱟ ᱠᱚᱯᱤ ᱴᱚᱢᱟᱴᱳᱞ ᱠᱚ ᱟᱫᱚ ᱚᱱᱠᱟ ᱢᱚᱛᱚ ᱵᱟᱡᱟᱨ ᱦᱩᱭᱩᱜᱼᱟ ᱪᱮ ᱤᱧ ᱛᱚ ᱠᱤᱨᱤᱧ ᱟᱹᱠᱷᱨᱤᱧ ᱦᱩᱭᱩᱜ ᱛᱤᱧᱟᱹ ᱥᱮ ᱡᱩᱫᱤ ᱠᱚᱢ ᱫᱟᱢ ᱛᱮᱢ ᱤᱢᱟᱹᱧ ᱠᱷᱟᱱ ᱠᱟᱹᱴᱤᱡ ᱵᱷᱟᱹᱜᱤ ᱠᱚᱜᱼᱟ ᱚ ᱢᱮᱱᱫᱟᱹᱧ ᱜᱮᱞ ᱢᱚᱬᱮ ᱴᱟᱠᱟ ᱠᱟᱛᱮᱫ ᱤᱢᱟᱹᱧ ᱢᱮ ᱟᱨᱠᱤ ᱥᱚᱵᱽᱡᱤ ᱚᱱᱟ ᱥᱚᱵᱽᱡᱤ ᱵᱟᱡᱟᱨ ᱫᱚ ᱟᱹᱠᱷᱨᱤᱧ ᱦᱩᱭᱩᱜ ᱛᱤᱧᱟᱹ ᱥᱮ ᱵᱟᱠᱷᱟᱱ ᱫᱚ ᱤᱧ ᱦᱚᱸ ᱞᱚᱥ ᱨᱤᱧ ᱯᱟᱲᱟᱜ ᱟᱥᱮ ᱡᱩᱫᱤ ᱵᱟᱹᱧ ᱟᱹᱠᱷᱨᱤᱧᱟ ᱥᱮ ᱤᱧᱟᱹᱜ ᱠᱚᱢ ᱫᱟᱢᱛᱮ ᱟᱢ ᱴᱷᱮᱱᱤᱧ ᱦᱟᱛᱟᱣᱟ ᱛᱟᱦᱞᱮ ᱵᱷᱟᱹᱜᱤᱜᱼᱟ ᱟᱨᱠᱤ ᱦᱮᱸ ᱟᱨ ᱦᱮᱸ ᱛᱟᱦᱞᱮ ᱤᱭᱟᱹ ᱟᱢᱟᱜ ᱟᱲᱚᱛ ᱨᱤᱧ ᱞᱟᱹᱭ ᱫᱟᱹᱧ ᱟᱢᱟᱜ ᱟᱲᱚᱛ ᱨᱤᱧ ᱪᱟᱞᱟᱜ ᱟᱥᱮ ᱪᱮᱫ ᱛᱟᱦᱞᱮ ᱟᱢᱟᱜ ᱟᱲᱚᱛ ᱨᱤᱧ ᱧᱮᱞᱟ ᱚᱠᱟ ᱞᱮᱠᱟ ᱥᱚᱵᱽᱡᱤ ᱠᱚ ᱪᱮᱫ ᱞᱮᱠᱟᱱᱟ ᱵᱟᱝ ᱪᱮᱫᱠᱟᱱᱟ ᱚᱱᱟ ᱠᱚ ᱧᱮᱞ ᱠᱟᱛᱮᱫ ᱦᱟᱛᱟᱣ ᱦᱩᱭᱩᱜᱼᱟ ᱟᱨᱠᱤ ᱵᱟᱡᱟᱨ ᱠᱚ ᱟᱨᱠᱤ ᱯᱷᱩᱞ ᱠᱚᱯᱤ ᱫᱚ ᱛᱤᱱᱟᱹᱜ ᱳᱭ ᱫᱚᱥ ᱵᱟᱨᱚ ᱴᱟᱠᱟ ᱦᱟᱛᱟᱣ ᱦᱩᱭᱩᱜᱼᱟ ᱟᱨᱠᱤ ᱵᱟᱡᱟᱨ ᱨᱮᱱᱟᱜ ᱫᱟᱢ ᱛᱚ ᱜᱟᱡᱮ ᱦᱮᱡ ᱠᱟᱱᱟ ᱱᱤᱛᱚᱜ ᱫᱚ ᱠᱚᱱᱳ ᱫᱟᱢ ᱵᱟᱹᱱᱩᱜᱼᱟ ᱥᱮ ᱡᱚᱛᱚ ᱰᱟᱣᱩᱱ ᱪᱟᱵᱟᱣ ᱠᱟᱱᱟ ᱵᱟᱦᱟ ᱠᱚᱯᱤ ᱛᱤᱱᱟᱹᱜ ᱳᱭ ᱤᱱᱠᱟᱹ ᱢᱚᱬᱮ ᱛᱩᱨᱩᱭ ᱴᱟᱠᱟ ᱟᱨᱠᱤ ᱠᱚᱢ ᱪᱟᱵᱟᱣ ᱠᱟᱱᱟ ᱫᱚᱥ ᱴᱟᱠᱟ ᱨᱮᱱᱟᱜ ᱵᱟᱨᱚᱴᱤ ᱫᱚᱥ ᱫᱚᱥ ᱴᱟᱠᱟ ᱨᱮᱭᱟᱜ ᱢᱚᱬᱮ ᱛᱩᱨᱩᱭ ᱜᱚᱴᱟᱝ ᱵᱟᱦᱟ ᱠᱚᱯᱤ ᱠᱚ ᱮᱢᱚᱜ ᱠᱟᱱᱟ ᱱᱮᱛᱟᱨ ᱫᱚ ᱡᱚᱛᱚ ᱠᱚᱢ ᱪᱟᱵᱟᱣ ᱠᱟᱱᱟ ᱥᱮ ᱢᱤᱫᱴᱟᱱ ᱥᱤᱵᱤᱞ ᱮᱴᱟᱜ ᱠᱟᱱᱟ ᱥᱮ ᱱᱤᱛᱚᱜ ᱫᱚ ᱵᱩᱡᱽ ᱫᱟᱲᱮᱭᱟᱜ ᱠᱟᱱᱟᱢ ᱛᱟᱦᱞᱮ ᱤᱧᱦᱚᱸ ᱟ ᱠᱷᱨᱤᱧ ᱠᱟᱛᱮᱫ ᱤᱧ ᱦᱚᱸ ᱵᱮᱵᱽᱥᱟ ᱦᱩᱭᱩᱜ ᱛᱤᱧᱟᱹ ᱥᱮ ᱥᱮ ᱟᱨᱚ ᱠᱟᱥᱴᱚᱢᱟᱨ ᱠᱚ ᱮᱢᱟ ᱠᱚ ᱦᱩᱭᱩᱜ ᱛᱤᱧᱟᱹ ᱥᱮ ᱥᱮ ᱚᱱᱟ ᱟᱢᱟᱝ ᱟᱲᱚᱛ ᱨᱤᱧ ᱪᱟᱞᱟᱜ ᱛᱮ ᱧᱮᱞ ᱧᱮᱞ ᱟᱹᱜᱩᱭᱟ ᱟᱨ ᱚᱱᱠᱟ ᱢᱚᱛᱚ ᱦᱟᱛᱟᱣ ᱦᱩᱭᱩᱜᱼᱟ ᱫᱚᱨᱫᱟᱢ ᱫᱚ ᱠᱤᱪᱷᱩ ᱠᱚᱢ ᱢᱮ ᱵᱩᱡᱽ ᱠᱮᱫᱟᱢ ᱢᱟ ᱛᱟᱦᱞᱮ ᱤᱱᱠᱟᱹ ᱜᱮ ᱛᱟᱦᱞᱮᱧ ᱫᱚᱦᱚᱭᱫᱟ